ᱟᱞᱮ ᱴᱚᱴᱷᱟ ᱠᱚᱨᱮ ᱫᱚ ᱪᱮᱬᱮ ᱦᱚᱸ ᱟᱭᱢᱟ ᱜᱟᱱ ᱪᱮᱬᱮ ᱢᱮᱱᱟᱜ ᱠᱚᱣᱟ ᱵᱟᱨᱚ ᱥᱚᱛᱨᱚ ᱜᱟᱱ ᱪᱮᱬᱮ ᱢᱮᱱᱟᱜ ᱠᱚᱣᱟ ᱛᱚ ᱨᱟᱜᱟᱠᱚ ᱥᱮ ᱫᱚᱢᱮ ᱪᱮᱨᱦᱟ ᱜᱮ ᱟᱸᱡᱚᱢᱚᱜ ᱛᱟᱠᱚᱣᱟ ᱚᱱᱟ ᱥᱟᱶᱛᱮ ᱢᱟᱱᱮ ᱪᱮᱬᱮ ᱧᱩᱛᱩᱢ ᱫᱚ ᱵᱟᱝᱜᱤᱧ ᱯᱩᱨᱟᱹᱣ ᱫᱟᱲᱮᱭᱟᱜᱼᱟ ᱛᱚ ᱪᱟᱞᱟᱜᱼᱟᱠᱚ ᱟᱹᱛᱤᱧ ᱠᱷᱚᱡᱚᱜᱼᱟᱠᱚ ᱟᱠᱚᱣᱟᱜ ᱡᱟᱹᱯᱤᱫ ᱴᱷᱟᱶ ᱚᱸᱰᱮ ᱡᱟᱹᱯᱤᱫ ᱴᱷᱟᱶ ᱴᱷᱮᱱ ᱠᱚ ᱨᱟᱜᱟ ᱠᱷᱚᱡᱚᱜ ᱚᱠᱛᱚ ᱫᱚᱢᱮ ᱪᱮᱦᱨᱟ ᱜᱮ ᱟᱸᱡᱚᱢᱚᱜ ᱛᱟᱠᱚᱣᱟ ᱛᱚ ᱮᱴᱟᱜ ᱫᱤᱥᱚᱢ ᱠᱚᱨᱮ ᱫᱚ ᱪᱮᱫᱞᱮᱠᱟ ᱟᱞᱮ ᱫᱤᱥᱚᱢ ᱠᱚᱨᱮ ᱫᱚ ᱪᱮᱨᱦᱟ ᱫᱚ ᱪᱮᱨᱦᱟᱜᱮᱧ ᱧᱮᱞᱮᱫ ᱠᱚ ᱛᱟᱦᱮᱱ ᱢᱚᱴᱟᱢᱩᱴᱤ ᱵᱮᱥᱤᱧ ᱵᱩᱡᱟ ᱟᱨ ᱦᱚᱯᱚᱱ ᱠᱚᱠᱚ ᱛᱟᱦᱮᱱ ᱛᱟᱠᱚᱣᱟ ᱚᱱᱟ ᱛᱮ ᱤᱧ ᱫᱩᱧ ᱢᱮᱱᱟ ᱦᱚᱯᱚᱱ ᱠᱚᱫᱚ ᱟᱞᱚ ᱜᱮᱵᱚᱱ ᱛᱤᱭᱟᱹᱜ ᱠᱚᱢᱟ ᱪᱮᱫᱟᱜ ᱥᱮᱧ ᱢᱮᱱᱟ ᱟᱹᱰᱤ ᱠᱚᱥᱴᱚ ᱠᱟᱛᱮ ᱮ ᱦᱟᱨᱟᱭᱮ ᱠᱟᱱᱟ ᱵᱩᱨᱩᱭᱮ ᱠᱟᱱᱟ ᱟᱨ ᱟᱢ ᱡᱩᱫᱤ ᱢᱤᱫ ᱫᱤᱱᱮᱢ ᱧᱟᱢ ᱠᱮᱫᱮᱭᱟ ᱟᱨ ᱟᱹᱜᱩ ᱠᱮᱫᱮ ᱛᱟᱭᱟ ᱦᱚᱯᱚᱱ ᱫᱚᱢᱮ ᱟᱜᱷᱟᱛᱮ ᱟᱹᱭᱠᱟᱹᱣ ᱠᱮᱫ ᱜᱮ ᱡᱤᱣᱤ ᱨᱮ ᱫᱚᱢᱮ ᱫᱩᱠ ᱜᱮ ᱟᱹᱭᱠᱟᱹᱣᱟ ᱟᱫᱚ ᱚᱠᱚᱭᱮ ᱞᱟᱹᱭᱟᱭᱟ ᱞᱟᱹᱭ ᱫᱟᱲᱮᱭᱟᱢ ᱞᱮᱠᱷᱟᱱ ᱫᱚ ᱞᱟᱹᱭ ᱠᱮᱭᱟ ᱱᱚᱝᱠᱟ ᱚᱝᱠᱟ ᱚᱱᱟ ᱠᱚ ᱠᱩᱞᱤ ᱠᱚᱜ ᱠᱮᱭᱟ ᱟᱠᱚ ᱟᱠᱚ ᱫᱚ ᱦᱳᱭ ᱛᱚᱠᱚ ᱠᱩᱞᱤᱜ ᱜᱮᱪᱚᱝ ᱚᱱᱟᱛᱮᱧ ᱢᱮᱱᱮᱫᱟ ᱡᱟᱦᱟᱸᱛᱤᱱᱟᱹᱜ ᱜᱮ ᱪᱮᱬᱮ ᱠᱚᱠᱚ ᱦᱚᱯᱚᱱ ᱠᱚᱛᱟᱵᱚᱱᱟ ᱦᱚᱯᱚᱱ ᱠᱟᱠᱚᱣᱟᱠᱚ ᱛᱚ ᱟᱞᱚ ᱵᱚᱱ ᱟᱹᱜᱩ ᱠᱚᱢᱟ ᱤᱧ ᱫᱚ ᱱᱤᱭᱟᱹᱜᱮᱧ ᱢᱮᱱᱟ ᱟᱨ ᱪᱮᱫ ᱪᱚᱝ ᱪᱮᱫᱟᱜ ᱥᱮ ᱦᱚᱜᱼᱚᱭ ᱡᱮ ᱨᱟᱜ ᱵᱟᱲᱟᱭ ᱫᱟᱠᱚ ᱵᱤᱨ ᱵᱩᱨᱩ ᱠᱚᱨᱮ ᱫᱚᱢᱮ ᱡᱤᱭᱟᱹᱲ ᱜᱮ ᱟᱹᱭᱠᱟᱹᱜ ᱛᱟᱠᱚᱣᱟ ᱚᱱᱟ ᱥᱟᱶᱛᱮ ᱢᱟ ᱢᱟᱨᱟᱜ ᱠᱚ ᱢᱮᱱᱟᱜ ᱠᱚᱣᱟ ᱢᱟᱨᱟᱜ ᱠᱚ ᱨᱟᱜᱟ ᱥᱮ ᱟᱹᱰᱤ ᱢᱚᱡᱽ ᱜᱮ ᱵᱩᱡᱩᱜᱼᱟ ᱟᱨᱚ ᱡᱩᱫᱤ ᱢᱟᱨᱟᱜ ᱡᱩᱫᱤ ᱠᱚ ᱛᱟᱦᱮᱱᱟ ᱚᱱᱟ ᱥᱩᱨ ᱥᱩᱯᱩᱨ ᱠᱚᱨᱮ ᱥᱮᱫᱟᱭ ᱨᱮᱱ ᱦᱟᱲᱟᱢ ᱠᱚ ᱢᱮᱱᱟ ᱡᱮ ᱩᱱᱠᱩ ᱚᱱᱟ ᱥᱩᱨ ᱠᱚᱨᱮ ᱵᱤᱧ ᱠᱤᱫᱤᱧ ᱠᱚᱫᱚ ᱵᱟᱝᱠᱚ ᱛᱟᱦᱮᱱᱟ ᱫᱟᱹᱲ ᱪᱟᱵᱟᱭᱟᱠᱚ ᱠᱟᱨᱚᱱ ᱪᱤᱠᱟᱹᱛᱮ ᱢᱟᱨᱟᱜ ᱠᱚᱫᱚ ᱩᱱᱠᱩ ᱵᱤᱧ ᱦᱚᱯᱚᱱ ᱠᱚᱫᱚ ᱠᱚ ᱡᱚᱢ ᱠᱚᱣᱟ ᱛᱚ ᱟᱫᱚ ᱥᱮᱭ ᱵᱟᱨᱮᱛᱮ ᱩᱱᱠᱩ ᱫᱚᱠᱚ ᱵᱚᱛᱚᱨᱟᱠᱚ ᱜᱮᱭᱟ ᱚᱱᱟ ᱚᱱᱟ ᱥᱩᱨ ᱠᱚᱨᱮ ᱫᱚ ᱵᱟᱝᱠᱚ ᱛᱟᱦᱮᱱᱟ ᱛᱚᱢ ᱧᱮᱞ ᱠᱚᱣᱟ ᱥᱮ ᱥᱮᱛᱟᱜ ᱮᱱᱟ ᱡᱮ ᱡᱮᱢᱚᱱ ᱫᱮ ᱩᱫᱩᱢ ᱠᱚ ᱪᱟᱞᱟᱣᱮᱱ ᱜᱮ ᱩᱫᱩᱢ ᱟᱹᱜᱩ ᱠᱮᱫᱟ ᱠᱚ ᱟᱭᱩᱵ ᱟ ᱩᱵ ᱮᱱᱟ ᱵᱮᱲᱮ ᱪᱮᱦᱨᱟ ᱥᱟᱺᱦᱤᱡ ᱠᱚ ᱦᱤᱡᱩᱜᱼᱟ ᱢᱤᱫᱴᱷᱮᱱ ᱠᱚ ᱡᱟᱹᱯᱤᱫ ᱠᱮᱫᱟ ᱠᱚ ᱡᱟᱹᱯᱤᱫ ᱴᱷᱟᱶ ᱨᱮ ᱟᱢ ᱡᱩᱫᱤᱢ ᱪᱟᱯᱟᱫ ᱠᱚᱣᱟ ᱥᱮᱢ ᱯᱷᱟᱵᱽᱲᱤ ᱠᱚᱣᱟ ᱚᱱᱟ ᱫᱚ ᱴᱷᱤᱠ ᱫᱚ ᱵᱟᱝ ᱦᱩᱭᱩᱜᱼᱟ ᱟᱨ ᱡᱩᱫᱤ ᱩᱱᱟᱹᱜ ᱠᱚᱥᱴᱚ ᱠᱟᱛᱮ ᱠᱚ ᱡᱚᱢ ᱧᱩ ᱟᱹᱜᱩ ᱠᱮᱫᱟ ᱠᱚ ᱟᱨ ᱱᱚᱰᱮᱢ ᱵᱷᱤᱲᱠᱟᱹᱣ ᱠᱚᱣᱟ ᱡᱟᱹᱯᱤᱫ ᱦᱚᱸ ᱵᱟᱢ ᱡᱟᱹᱯᱤᱫ ᱦᱚᱪᱚᱣᱟᱠᱚᱣᱟ ᱚᱱᱟ ᱫᱚ ᱴᱷᱤᱠ ᱫᱚ ᱵᱟᱝ ᱦᱩᱭᱩᱜᱼᱟ